ᱪᱚᱵᱤᱥᱮ ᱡᱩᱞᱟᱭ ᱩᱱᱱᱤᱥᱚ ᱮᱠᱟᱱᱚᱵᱵᱚᱭ ᱛᱮᱨᱚᱭ ᱢᱟᱪ ᱩᱱᱱᱤᱥᱚ ᱛᱮᱨᱟᱱᱚᱵᱵᱚᱭ ᱮᱠᱛᱤᱨᱤᱥᱮ ᱟᱜᱚᱥᱴ ᱫᱩᱦᱟᱡᱟᱨ ᱪᱚᱫᱫᱚ ᱮᱠᱛᱤᱨᱤᱥᱮ ᱥᱮᱯᱴᱮᱢᱵᱚᱨ ᱫᱩᱦᱟᱡᱟᱨ ᱯᱚᱱᱮᱨᱚ ᱮᱠᱛᱤᱨᱤᱥᱮ ᱟᱜᱚᱥᱴ ᱫᱩᱦᱟᱡᱟᱨ ᱛᱮᱭᱤᱥ